ᱦᱮᱞᱳ ᱤᱧ ᱚᱱᱟ ᱯᱩᱥᱲᱟᱹᱵᱟᱫᱽ ᱠᱷᱚᱱ ᱢᱤᱫᱴᱟᱝ ᱦᱚᱲᱤᱧ ᱢᱮᱱᱫᱟ ᱞᱟᱹᱭᱫᱤᱧ ᱪᱮᱫ ᱡᱮ ᱟᱢ ᱠᱤ ᱥᱤᱢᱤᱴ ᱫᱚᱠᱟᱱ ᱨᱮᱱ ᱦᱚᱲ ᱠᱟᱱᱟᱢ ᱟᱫᱚ ᱢᱮᱱᱮᱫ ᱛᱟᱦᱮᱸᱫ ᱤᱧ ᱪᱮᱫ ᱡᱮ ᱤᱧᱟᱹᱜ ᱥᱤᱢᱤᱴ ᱞᱟᱹᱠᱛᱤ ᱛᱟᱦᱮᱸᱠᱟᱱᱟ ᱛᱚ ᱫᱟᱢ ᱠᱚ ᱟᱪᱪᱷᱟ ᱤᱧ ᱛᱚᱵᱮ ᱦᱤᱡᱩᱜ ᱠᱟᱱ ᱨᱚᱵᱤ ᱵᱟᱨ ᱠᱚᱥᱮᱡ ᱤᱧ ᱪᱟᱞᱟᱜᱼᱟ ᱛᱚ ᱪᱟᱞᱟᱣ ᱠᱟᱛᱮᱫ ᱪᱮᱫᱞᱮᱠᱟ ᱢᱟᱱᱮ ᱟᱹᱜᱩ ᱦᱚᱴᱚᱣᱟᱹᱧᱟᱹᱢ ᱥᱮ ᱚ ᱟᱫᱚ ᱤᱭᱟᱹ ᱢᱟᱱᱮ ᱨᱮᱹᱴ ᱠᱚᱫᱚ ᱟᱫᱚ ᱛᱚᱵᱮ ᱥᱮᱱᱚᱜ ᱞᱟᱜᱟᱣᱤᱧᱟ ᱟᱪᱪᱷᱟ ᱛᱚᱵᱮ ᱱᱤᱛᱳᱜ ᱫᱚ ᱮᱱᱠᱟ ᱜᱮ ᱮᱱ ᱦᱤᱞᱳᱜ ᱤᱧ ᱪᱟᱞᱟᱜᱼᱟ ᱟᱨ ᱫᱟᱢ ᱠᱚ ᱞᱟᱹᱭᱟᱹᱧ ᱢᱮ ᱧᱮᱞ ᱦᱩᱧ ᱧᱮᱞᱟ ᱵᱷᱟᱜ ᱤ ᱜᱮᱭᱟ ᱥᱮ